ᱡᱚᱦᱟᱨ ᱜᱚᱢᱠᱮ ᱤᱧ ᱵᱮᱝᱜᱚᱞ ᱠᱷᱚᱱᱤᱧ ᱞᱟᱹᱭᱮᱜᱼᱟ ᱚᱢᱚᱞ ᱦᱮᱢᱵᱨᱚᱢ ᱟᱢ ᱢᱟᱹᱡᱷᱤ ᱵᱟᱵᱟᱢ ᱞᱟᱹᱭᱮᱫᱼᱟ ᱛᱚ ᱡᱷᱟᱲᱠᱷᱚᱸᱰ ᱟᱪᱪᱷᱟ ᱟᱪᱪᱷᱟ ᱟᱪᱪᱷᱟ ᱟᱫᱚ ᱠᱷᱚᱵᱚᱨ ᱫᱚ ᱦᱩᱭᱩᱜ ᱠᱟᱱᱟ ᱚᱸᱰᱮ ᱟᱵᱚ ᱡᱷᱟᱲ ᱠᱷᱚᱱ ᱫᱤᱥᱚᱢ ᱨᱮᱱᱟᱜ ᱥᱟᱱᱛᱟᱲᱤ ᱞᱟᱠᱪᱟᱨ ᱥᱟᱱᱛᱟᱲ ᱠᱚᱣᱟᱜ ᱞᱟᱠᱪᱟᱨ ᱪᱮᱫᱞᱮᱠᱟ ᱟᱫᱚᱜ ᱠᱟᱱᱟ ᱱᱚᱝᱠᱟᱱᱟᱜ ᱠᱤ ᱠᱷᱚᱵᱚᱨ ᱢᱮᱱᱟᱜᱼᱟ ᱟᱪᱪᱷᱟ ᱪᱷᱟ ᱪᱷᱟ ᱦᱩᱸ ᱟᱪᱪᱷᱟ ᱪᱷᱟ ᱦᱳᱭ ᱚᱱᱟ ᱫᱚ ᱱᱚᱛᱮ ᱡᱟᱦᱟᱸ ᱞᱮᱠᱟ ᱵᱤᱦᱟ ᱵᱟᱯᱞᱟ ᱠᱚᱨᱮ ᱚᱱᱟ ᱛᱩᱢᱫᱟᱜ ᱴᱟᱢᱟᱠ

ᱟᱪᱪᱷᱟ ᱟᱪᱪᱷᱟ

ᱟᱪᱪᱷᱟ ᱚᱸᱻ ᱟᱪᱪᱷᱟᱼᱟᱪᱪᱷᱟ ᱟᱪᱪᱷᱟᱼᱟᱪᱪᱷᱟ ᱴᱷᱤᱠᱜᱮᱭᱟ ᱛᱟᱦᱚᱞᱮ ᱚᱱᱟ ᱠᱚ ᱥᱩᱥᱟᱹᱨ ᱤᱫᱤ ᱦᱩᱭᱩᱜ ᱛᱟᱵᱚᱱᱟ ᱚᱱᱟ ᱠᱚ ᱛᱩᱢᱟᱹᱞ ᱛᱟᱵᱚᱱ ᱯᱮ ᱥᱩᱥᱟᱹᱨ ᱤᱫᱤ ᱦᱩᱭᱩᱜ ᱛᱟᱵᱚᱱᱟ ᱚᱱᱟ ᱠᱚ ᱟᱵᱚᱱᱟᱜ ᱞᱮᱠᱟᱛᱮ ᱚᱱᱟ ᱫᱚ ᱫᱚᱦᱚᱭ ᱦᱩᱭᱩᱜ ᱛᱟᱵᱚᱱᱟ ᱛᱚ ᱞᱟᱠᱪᱟᱨ ᱠᱚᱫᱚ ᱵᱟᱧᱪᱟᱣ ᱜᱮ ᱦᱩᱭᱩᱜ ᱛᱟᱵᱚᱱᱟ ᱦᱮᱸᱥᱮ ᱟᱪᱪᱷᱟ ᱴᱷᱤᱠ ᱛᱟᱦᱚᱞᱮ ᱢᱟ ᱟᱨᱚ ᱦᱟᱸᱜ ᱠᱷᱟᱱ ᱨᱚᱯᱚᱲ ᱦᱩᱭᱩᱜᱼᱟ ᱯᱚᱨᱮᱨ ᱫᱟᱨᱟᱢ ᱨᱮ

ᱚᱸᱻ ᱦᱮᱸ ᱦᱮᱸ ᱴᱷᱤᱠᱜᱮᱭᱟ ᱢᱟ ᱡᱚᱦᱟᱨᱼᱡᱚᱦᱟᱨ ᱡᱚᱦᱟᱨ ᱜᱮ